ᱰᱚᱜᱚᱨ ᱥᱟᱠᱟᱢ ᱨᱮᱭᱟᱜ ᱯᱷᱩᱨᱜᱟᱹᱞ ᱤᱫᱤ ᱠᱟᱛᱮᱫ ᱤᱧ ᱫᱚ ᱤᱧᱟᱹᱜ ᱯᱷᱩᱨᱜᱟᱹᱞ ᱥᱟᱠᱟᱢ ᱚᱱᱟ ᱪᱤᱠᱟᱹ ᱧᱮᱧᱮᱞ ᱥᱟᱱᱟᱧᱟ ᱡᱮ ᱛᱮᱦᱮᱧᱟᱜ ᱠᱷᱚᱵᱚᱨ ᱞᱟᱹᱭᱟᱹᱧ ᱧᱮᱞ ᱠᱟᱛᱮᱫ ᱟᱨ ᱡᱟᱦᱟᱸ ᱨᱮ ᱮᱴᱟᱜ ᱨᱮ ᱠᱷᱚᱵᱚᱨᱤᱧ ᱧᱮᱞᱟ ᱚᱱᱟ ᱧᱮᱞ ᱠᱟᱛᱮᱫ ᱤᱧ ᱯᱟᱹᱛᱭᱟᱹᱜᱼᱟ ᱵᱟᱰᱟᱭᱟᱹᱧ ᱤᱱᱟᱹ ᱫᱚ ᱦᱚ ᱠᱚ ᱢᱮᱱᱟ ᱤᱭᱟᱹ ᱧᱮᱞ ᱞᱮᱠᱷᱟᱱᱤᱧ ᱢᱮᱱᱟ ᱦᱳᱭ ᱚᱱᱟᱧ ᱧᱮᱞ ᱞᱮᱫᱼᱟ ᱛᱟᱦᱮᱫ ᱯᱮᱯᱟᱨ ᱨᱮ ᱟᱨ ᱤᱭᱟᱹ ᱢᱤᱰᱤᱭᱟᱠᱚ ᱥᱮ ᱤᱭᱟᱹ ᱠᱚ ᱥᱟᱨᱤ ᱠᱟᱛᱷᱟ ᱜᱮᱠᱚ ᱨᱚᱲᱟ ᱡᱮ ᱚᱱᱟ ᱧᱮᱞ ᱞᱮᱠᱷᱟᱱᱤᱧ ᱵᱟᱰᱟᱭᱟ ᱚᱱᱟᱪᱤᱠᱟᱹ ᱵᱟᱨᱯᱮ ᱫᱷᱟᱣᱛᱮ ᱚᱱᱟ ᱠᱷᱚᱵᱚᱨ ᱫᱚ ᱧᱮᱧᱮᱞ ᱜᱮ ᱥᱟᱱᱟᱭᱤᱧᱟᱹ